ᱤᱧᱟᱹᱜ ᱥᱚᱨᱮᱥ ᱠᱩᱥᱤᱭᱟᱜ ᱠᱷᱮᱞᱳᱰ ᱫᱚ ᱯᱷᱩᱴᱵᱚᱞ ᱠᱟᱱᱟ ᱯᱷᱩᱴᱵᱚᱞ ᱫᱚ ᱟᱹᱰᱤ ᱨᱟᱹᱥᱠᱟᱹ ᱨᱮ ᱵᱟᱞᱟ ᱜᱮᱢ ᱠᱟᱱᱟ ᱱᱚᱣᱟ ᱨᱮ ᱟᱹᱰᱤᱜᱟᱱ ᱡᱚᱴᱟᱣ ᱠᱚᱦᱚᱸ ᱠᱚ ᱧᱟᱢᱚᱜᱼᱟ ᱨᱟᱹᱥᱠᱟᱹ ᱨᱮᱠᱚ ᱛᱟᱦᱮᱱᱟ ᱦᱟᱸᱰᱮ ᱱᱟᱰᱮ ᱜᱮᱢ ᱦᱩᱭᱩᱜᱼᱟ ᱪᱟᱞᱟᱣ ᱦᱩᱭᱩᱜᱼᱟ ᱚᱱᱟᱛᱮ ᱟᱹᱰᱤ ᱜᱟᱱ ᱪᱤᱱᱦᱟᱹᱯ ᱦᱚᱸ ᱦᱩᱭᱩᱜᱼᱟ ᱱᱚᱣᱟ ᱨᱮ ᱡᱚᱢ ᱧᱩ ᱠᱚᱦᱚᱸ ᱟᱹᱰᱤ ᱜᱟᱱ ᱵᱮᱥ ᱵᱮᱥᱟᱜ ᱛᱟᱦᱮᱱᱟ ᱟᱨ ᱱᱮᱥᱱᱮᱞ ᱠᱚᱢ ᱮᱱᱮᱡ ᱠᱷᱟᱱ ᱫᱚ ᱯᱨᱟᱭᱤᱡᱽ ᱠᱚ ᱧᱟᱢᱚᱜᱼᱟ ᱚᱱᱟ ᱛᱮᱦᱚᱸ ᱵᱮᱥ ᱵᱩᱡᱷᱟᱹᱜᱼᱟ ᱟᱨ ᱯᱷᱤᱴᱱᱮᱥ ᱨᱮᱦᱚᱸ ᱫᱷᱮᱭᱟᱱᱮᱢ ᱮᱢ ᱫᱟᱲᱮᱭᱟᱜᱼᱟ ᱵᱚᱰᱤ ᱠᱚᱦᱚᱸ ᱴᱷᱤᱠ ᱜᱮ ᱛᱟᱦᱮᱱᱟ ᱚᱱᱟ ᱪᱤᱠᱟᱹ ᱱᱚᱣᱟ ᱜᱮᱢ ᱫᱚ ᱤᱧ ᱵᱮᱥᱮᱧ ᱠᱩᱥᱤᱭᱟᱜᱼᱟ